ᱤᱧᱟᱜ ᱯᱟᱹᱨᱥᱤ ᱨᱮ ᱡᱟᱦᱟᱸ ᱠᱚ ᱤᱭᱩᱴᱤᱭᱩᱵᱽ ᱪᱮᱱᱮᱞ ᱤᱧ ᱧᱮᱞ ᱚᱱᱟ ᱠᱚᱫᱚ ᱦᱳᱭᱳᱜ ᱠᱟᱱᱟ ᱡᱚᱱ ᱢᱟᱨᱰᱤ ᱚᱯᱷᱤᱥᱤᱭᱟᱞ ᱢᱟᱨᱰᱤ ᱵᱟᱠᱷᱳᱞ ᱞᱩᱲᱩ ᱜᱟᱹᱭ ᱵᱞᱚᱜᱟᱨ ᱞᱚᱵᱚ ᱦᱟᱸᱥᱫᱟ ᱴᱩᱰᱩ ᱥᱠᱨᱤᱭᱮᱥᱮᱱ ᱟᱨᱦᱚᱸ ᱮᱢᱟᱱ ᱛᱮᱭᱟᱜ ᱠᱤᱪᱷᱩ ᱢᱮᱱᱟᱜᱼᱟ ᱟᱨ ᱡᱟᱦᱟᱸᱴᱟᱜ ᱨᱤᱭᱮᱞᱤᱴᱤ ᱥᱳᱧ ᱧᱮᱞ ᱚᱱᱟ ᱫᱚ ᱵᱟᱝ ᱨᱤᱭᱮᱞᱴᱤ ᱥᱳ ᱫᱚ ᱵᱟᱝ ᱠᱟᱱᱟ ᱚᱱᱟ ᱫᱚᱴᱤᱵᱷᱤ ᱯᱨᱳᱜᱽᱨᱟᱢ ᱠᱟᱱᱟ ᱚᱱᱟ ᱫᱚ ᱦᱳᱭᱳᱜ ᱠᱟᱱᱟ ᱴᱨᱟᱭᱤᱵᱽ ᱴᱤᱵᱷᱤ ᱟᱨ ᱮᱴᱜᱟᱱ ᱟᱜ ᱯᱟᱨᱥᱤᱭᱟᱜ ᱤᱧ ᱧᱮᱞᱟ ᱴᱨᱤ ᱠᱟᱨᱴ ᱤᱱᱥᱟᱝ ᱢᱚᱱᱳᱡᱽ ᱫᱮ ᱠᱳᱠᱲᱟ ᱤᱱᱥᱟᱱ ᱠᱮᱨᱤᱢᱤᱱᱟᱴᱤ ᱟᱨ ᱡᱟᱦᱟᱸᱴᱟᱜ ᱨᱤᱭᱮᱞᱴᱤ ᱥᱳᱧ ᱧᱮᱞ ᱚᱱᱟ ᱫᱚ ᱦᱳᱭᱳᱜ ᱠᱟᱱᱟ ᱤᱱᱰᱤᱭᱟᱱ ᱟᱭᱰᱚᱞ ᱟᱨ ᱱᱤᱛᱚᱜ ᱡᱟᱦᱟᱸᱴᱟᱜ ᱴᱨᱮᱱᱰᱤᱝ ᱪᱟᱞᱟᱜ ᱠᱟᱱ ᱚᱱᱟ ᱫᱚ ᱦᱳᱭᱳᱜ ᱠᱟᱱ ᱵᱤᱜᱽ ᱵᱚᱥ ᱛᱚ ᱱᱤᱭᱟᱹ ᱠᱚ ᱧᱮᱞ ᱠᱟᱛᱮᱫ ᱟᱰᱤ ᱜᱟᱱ ᱨᱟᱹᱥᱠᱟᱹᱧ ᱵᱩᱡᱷᱟᱹᱣ ᱜᱮᱭᱟ